ᱡᱟᱦᱟᱸ ᱞᱮᱠᱟ ᱜᱚᱢᱦᱟ ᱯᱚᱨᱚᱵᱽ ᱨᱮᱫᱚ ᱟᱵᱚ ᱡᱤᱞ ᱯᱤᱴᱷᱟᱹᱭᱟᱵᱚ ᱚᱲᱟᱜ ᱨᱮ ᱟᱨ ᱞᱮᱴᱚ ᱠᱚᱵᱚᱱ ᱵᱮᱱᱟᱣᱟ ᱩᱛᱩ ᱠᱚ ᱡᱤᱞ ᱠᱚᱵᱚᱱ ᱟᱹᱜᱩᱭᱟ ᱟᱨ ᱱᱟᱣᱟ ᱞᱩᱜᱽᱲᱤ ᱠᱚ ᱠᱚ ᱚᱲᱟᱜ ᱨᱮᱠᱚ ᱠᱤᱨᱤᱧ ᱟᱵᱚᱱᱟ ᱚᱱᱟ ᱠᱚᱵᱚᱱ ᱦᱚᱨᱚᱜᱟ ᱟᱨ ᱱᱟᱣᱟ ᱞᱩᱜᱽᱲᱤ ᱦᱚᱨᱚᱜ ᱠᱟᱛᱮᱫ ᱟᱠᱷᱲᱟ ᱵᱚᱱ ᱪᱟᱞᱟᱜᱼᱟ ᱟᱨ ᱚᱸᱰᱮ ᱟᱠᱷᱲᱟ ᱨᱮᱫᱚ ᱡᱟᱱ ᱠᱟᱹᱨᱤ ᱡᱷᱩᱨᱤᱭᱟᱹ ᱜᱚᱢᱦᱟ ᱨᱮᱫᱚ ᱡᱟᱦᱟᱸ ᱞᱮᱠᱟ ᱨᱤᱡᱷᱟᱹ ᱠᱚ ᱮᱱᱮᱡᱼᱟ ᱚᱱᱠᱟ ᱜᱮ ᱨᱤᱡᱟᱹ ᱠᱚ ᱮᱱᱮᱡᱼᱟ ᱩᱱᱠᱩ ᱵᱚᱱ ᱧᱮᱞ ᱠᱚᱣᱟ ᱟᱫᱷᱮᱠ ᱫᱚ ᱟᱨ ᱟᱫᱷᱮᱱ ᱫᱚᱠᱚ ᱮᱱᱮᱡᱼᱟ